ᱟᱞᱮᱥ ᱟᱞᱮ ᱥᱩᱨ ᱥᱩᱯᱩᱨ ᱯᱷᱩᱞᱠᱩᱥᱢᱟᱹ ᱨᱮᱦᱚᱸ ᱤᱥᱠᱩᱞ ᱢᱮᱱᱟᱜ ᱟᱠᱟᱫᱟ ᱦᱟᱭ ᱤᱥᱠᱩᱞ ᱢᱤᱫᱴᱤᱡ ᱟᱨ ᱜᱟᱞᱥ ᱤᱥᱠᱩᱞ ᱢᱤᱫᱴᱟᱝ ᱚᱱᱟ ᱤᱥᱠᱩᱞ ᱨᱮ ᱞᱟᱦᱟ ᱛᱮᱫᱚ ᱵᱷᱩᱨᱛᱤ ᱯᱷᱤᱥ ᱠᱚ ᱦᱟᱛᱟᱣ ᱮᱫ ᱛᱟᱦᱮᱱᱟ ᱫᱩᱥᱚ ᱴᱟᱠᱟ ᱱᱮᱛᱟᱨ ᱫᱚ ᱯᱟᱸ ᱥᱚ ᱦᱚᱠᱚᱸ ᱦᱟᱛᱟᱣ ᱮᱜᱼᱟ ᱟᱨ ᱥᱮᱵᱷᱮᱱ ᱮᱭᱤᱴ ᱱᱟᱭᱤᱱ ᱴᱮᱱ ᱫᱷᱟᱹᱨᱤᱡ ᱠᱚ ᱯᱟᱲᱦᱟᱣ ᱠᱚᱣᱟ ᱵᱟᱱᱟᱨ ᱵᱟᱝᱞᱟ ᱢᱤᱰᱤᱭᱟᱢ ᱦᱚᱸ ᱵᱟᱝᱞᱟ ᱛᱮᱦᱚᱸ ᱠᱚ ᱯᱟᱲᱦᱟᱣ ᱠᱚᱣᱟ ᱟᱨ ᱥᱟᱱᱛᱟᱲᱤ ᱛᱮᱦᱚᱸ ᱠᱚ ᱯᱟᱲᱦᱟᱣ ᱠᱚᱣᱟ ᱵᱟᱱᱟᱨ ᱥᱟᱵᱽᱡᱮᱠᱴ ᱜᱮ ᱦᱮᱱᱟᱜ ᱟᱠᱟᱫᱟ ᱟᱨ ᱤᱛᱤᱦᱟᱥ ᱦᱚᱸ ᱵᱷᱩᱜᱚᱞ ᱦᱚᱸ ᱟᱨ ᱮᱢᱟᱱ ᱛᱮᱢᱟᱱ ᱥᱟᱵᱽᱡᱮᱠᱴ ᱦᱮᱱᱟᱜ ᱟᱠᱟᱫᱟ ᱥᱩᱨ ᱥᱩᱯᱩᱨ ᱨᱮᱱ ᱜᱤᱫᱽᱨᱟᱹ ᱢᱟᱠᱚ ᱪᱟᱞᱟᱜ ᱠᱟᱱ ᱜᱮ ᱟᱨ ᱥᱟ ᱜᱤᱧ ᱨᱮᱱ ᱦᱚᱸᱠᱚ ᱦᱤᱡᱩᱜᱼᱟ ᱟᱨᱦᱚᱸ ᱦᱚᱥᱴᱮᱞ ᱦᱚᱸ ᱥᱟ ᱜᱤᱧ ᱜᱤᱫᱽᱨᱟᱹ ᱞᱟᱹᱜᱤᱫ ᱫᱚ ᱵᱮᱵᱚᱥᱛᱷᱟ ᱦᱚᱸ ᱢᱮᱱᱟᱜ ᱟᱠᱟᱫᱟ ᱟᱨ ᱟᱹᱰᱤ ᱢᱚᱡᱽ ᱠᱚ ᱯᱟᱲᱦᱟᱣ ᱠᱚᱣᱟ